ᱦᱮᱸ ᱦᱮᱞᱳ ᱤᱧ ᱵᱮᱠᱮᱭᱟ ᱠᱷᱚᱱᱤᱧ ᱞᱟᱹᱭᱫᱟ ᱱᱚᱣᱟ ᱠᱤ ᱥᱟᱦᱮᱵ ᱵᱟᱸᱫᱷ ᱠᱟᱱᱟ ᱟᱢ ᱠᱤ ᱚᱴᱳ ᱰᱨᱟᱭᱵᱷᱟᱨ ᱮᱢ ᱞᱟᱹᱭᱫᱟ ᱟᱪᱪᱷᱟ ᱟᱪᱪᱷᱟ ᱴᱷᱤᱠ ᱟᱪᱷᱮ ᱤᱧ ᱫᱚ ᱯᱟᱹᱠᱭᱟᱹ ᱠᱷᱚᱱᱤᱧ ᱢᱮᱱᱫᱟ ᱟᱢ ᱠᱤ ᱠᱟᱹᱴᱤᱡ ᱵᱮᱠᱮᱭᱟᱢ ᱦᱮᱡ ᱫᱟᱲᱮᱭᱟᱜᱼᱟ ᱤᱧ ᱟᱹᱰᱤ ᱟᱱᱟᱴ ᱨᱤᱧ ᱯᱟᱲᱟᱣ ᱠᱟᱱᱟ ᱟᱢ ᱡᱩᱫᱤ ᱠᱟᱹᱴᱤᱡ ᱮᱢ ᱦᱤᱡᱩᱜᱼᱟ ᱛᱟᱦᱚᱞᱮ ᱟᱹᱰᱤᱜᱮ ᱱᱟᱯᱟᱭ ᱠᱚᱜᱼᱟ ᱤᱧ ᱠᱷᱟᱛᱲᱟᱨᱮ ᱱᱮᱥ ᱱᱟᱣᱟ ᱵᱮᱠ ᱤᱧ ᱦᱟᱛᱟᱣ ᱠᱟᱫᱟ ᱦᱟᱹᱞᱤ ᱜᱮᱭᱟ ᱩᱱᱟᱹᱜ ᱵᱟᱹᱧ ᱪᱤᱱᱦᱟᱹᱣ ᱠᱟᱜ ᱛᱮ ᱚᱱᱟ ᱫᱩᱧ ᱦᱤᱲᱤᱧ ᱦᱚᱴᱚ ᱠᱟᱫᱟ ᱵᱮᱠ ᱨᱮ ᱯᱷᱳᱱ ᱢᱤᱫᱴᱟᱝ ᱠᱮᱴ ᱢᱮᱱᱟᱜᱼᱟ ᱟᱨ ᱚᱱᱟ ᱫᱚ ᱟᱹᱰᱤ ᱤᱧᱟᱹᱜ ᱠᱟᱹᱢᱤ ᱨᱮᱱᱟᱝ ᱠᱚ ᱢᱮᱱᱟᱜ ᱠᱟᱫᱟ ᱛᱟᱦᱚᱞᱮ ᱤᱧ ᱠᱤ ᱚᱱᱟ ᱨᱩᱣᱟᱹᱲ ᱥᱮᱱᱚᱜ ᱞᱟᱹᱜᱤᱫ ᱛᱮ ᱟᱢ ᱟᱹᱰᱤ ᱜᱤᱧ ᱯᱟᱸᱡᱟᱭᱮᱜ ᱢᱮᱭᱟ